ᱦᱮᱞᱳ ᱱᱤᱭᱟᱹ ᱠᱤ ᱨᱮᱥᱴᱩᱨᱮᱱᱴ ᱠᱟᱱᱟ ᱤᱧ ᱨᱮᱠᱷᱟ ᱥᱚᱨᱮᱱ ᱤᱧ ᱞᱟᱹᱭᱫᱟ ᱡᱚᱢᱟᱜ ᱤᱧ ᱚᱰᱟᱨ ᱞᱮᱫᱟ ᱟᱹᱰᱤ ᱫᱮᱨᱤᱜ ᱠᱟᱱ ᱛᱤᱧ ᱯᱷᱳᱱ ᱠᱮᱫᱟ ᱮᱱᱟᱱ ᱠᱷᱚᱱ ᱨᱮᱸᱜᱮᱡ ᱛᱮ ᱦᱮᱱᱟᱜ ᱞᱮᱭᱟ ᱛᱟᱲᱟᱛᱟᱹᱲᱤᱢ ᱠᱩᱞ ᱫᱟᱲᱮᱣᱟᱞᱮ ᱠᱷᱟᱱ ᱟᱹᱰᱤ ᱵᱷᱟᱜᱮ ᱦᱩᱭ ᱠᱚᱜᱼᱟ ᱟᱨ ᱛᱤᱱᱟᱹᱜ ᱚᱠᱛᱚ ᱦᱤᱡᱩᱜᱼᱟ ᱠᱟᱹᱴᱤᱡ ᱞᱟᱹᱭ ᱢᱮ